ᱟᱨᱦᱚᱸ ᱠᱟᱨᱟᱢ ᱵᱚᱸᱜᱟ ᱠᱟᱨᱟᱢ ᱵᱚᱸᱜᱟ ᱫᱚ ᱟᱵᱚ ᱛᱟᱵᱚᱱ ᱢᱮᱱᱟᱜ ᱢᱤᱫᱴᱟᱝ ᱟᱸᱜᱷᱟᱲ ᱵᱚᱸᱜᱟ ᱢᱮᱱᱟᱜᱼᱟ ᱜᱚᱢᱦᱟ ᱨᱮᱦᱚᱸ ᱢᱤᱫᱴᱟᱝ ᱢᱮᱱᱟᱜᱼᱟ ᱟᱨ ᱢᱤᱫᱴᱤᱱ ᱱᱟᱣᱟ ᱱᱟᱣᱟ ᱦᱟᱸᱜ ᱵᱟᱫᱚᱨ ᱵᱚᱸᱜᱟ ᱱᱤᱛᱚᱜ ᱦᱚᱸ ᱠᱟᱨᱟᱢᱚᱜ ᱠᱟᱱ ᱜᱮᱭᱟ ᱠᱚ ᱤᱱᱟᱹ ᱯᱮᱭᱟ ᱠᱤᱥᱴᱤ ᱨᱮ ᱢᱮᱱᱟᱜ ᱛᱟᱵᱚᱱᱟ ᱟᱵᱚᱣᱟᱜ ᱠᱟᱨᱟᱢ ᱵᱚᱸᱜᱟ ᱤᱱᱟᱹᱜᱮ ᱡᱚᱛᱚ ᱦᱚᱲ ᱜᱮᱵᱚᱱ ᱠᱟᱨᱟᱢᱟ ᱢᱟᱱᱮ ᱚᱠᱟ ᱞᱮᱠᱟ ᱦᱟᱸᱜ ᱚᱠᱟ ᱞᱮᱠᱟ ᱚᱠᱟ ᱤᱭᱟᱹ ᱥᱚᱢᱚᱭ ᱠᱚ ᱢᱟᱱᱮ ᱦᱟᱹᱱᱤ ᱦᱟᱸᱜ ᱱᱤᱭᱟᱹ ᱫᱤᱱᱨᱮ ᱵᱚᱸᱜᱟᱭᱟ ᱱᱩᱭ ᱫᱚ ᱱᱚᱣᱟ ᱵᱚᱸᱜᱟᱭ ᱵᱚᱸᱜᱟᱭᱟ ᱦᱮᱸ ᱛᱚ ᱱᱟᱣᱟ ᱵᱚᱸᱜᱟ ᱚᱱᱟ ᱠᱟᱨᱟᱢ ᱵᱚᱸᱜᱟ ᱫᱚ ᱚᱱᱮ ᱚᱱᱠᱟ ᱛᱟᱵᱚᱱ ᱢᱟᱱᱮ ᱡᱚᱛᱚ ᱫᱚ ᱦᱟᱸᱜ ᱤᱧᱦᱚᱸ ᱢᱟᱱᱮᱧ ᱵᱚᱸᱜᱟᱭ ᱠᱷᱟᱱ ᱢᱮᱱ ᱦᱟᱸᱜ ᱮᱭᱟ ᱱᱤᱭ ᱪᱟᱸᱫᱳ ᱫᱚ ᱵᱟᱝᱟ ᱟᱵᱚ ᱫᱟᱨᱟᱭ ᱪᱟᱸᱫᱳ ᱵᱚᱱ ᱵᱚᱸᱜᱟᱭᱟ ᱚᱱᱮ ᱚᱱᱠᱟ ᱦᱤᱥᱟᱹᱵ ᱜᱮ ᱦᱟᱸᱜ ᱠᱟᱨᱟᱢ ᱵᱚᱸᱜᱟ ᱫᱚ ᱵᱚᱱ ᱵᱚᱸᱜᱟᱭᱟ ᱠᱟᱨᱟᱢ ᱵᱚᱸᱜᱟ ᱦᱚᱸ ᱱᱚᱝᱠᱟ ᱵᱚᱱ ᱵᱚᱸᱜᱟᱭᱟ ᱡᱮ ᱚᱱᱟ ᱟᱡᱟᱜ ᱤᱭᱟᱹ ᱧᱮᱞ ᱛᱮᱜᱮ ᱚᱠᱟ ᱟᱸᱜᱷᱟᱬ ᱵᱚᱸᱜᱟ ᱚᱠᱟ ᱜᱚᱢᱦᱟ ᱚᱠᱟ ᱱᱚᱜᱼᱚᱸᱭ ᱱᱟᱦᱟᱸᱜ ᱵᱷᱟᱫᱚᱨ ᱚᱱᱮ ᱚᱱᱟ ᱦᱤᱥᱟᱹᱵ ᱚᱱᱠᱟ ᱠᱚ ᱵᱚᱸᱜᱟᱭᱟ ᱚᱱᱮ ᱚᱱᱟ ᱦᱤᱥᱟᱹᱵ ᱜᱮ ᱢᱟᱱᱮ ᱵᱚᱸᱜᱟᱭᱟ ᱟᱫᱚ ᱚᱱᱟ ᱵᱚᱸᱜᱟ ᱠᱚᱫᱚ ᱚᱠᱟ ᱞᱮᱠᱟ ᱦᱤᱥᱟᱹᱵ ᱵᱚᱱ ᱵᱚᱸᱜᱟᱭᱟ ᱦᱟᱸᱜ ᱚᱱᱟᱫᱚ ᱢᱟᱱᱮ ᱱᱤᱡᱮ ᱱᱤᱡᱮ ᱛᱮᱜᱮ ᱦᱟᱸᱜ ᱵᱚᱸᱜᱟ ᱫᱚ ᱟᱡ ᱚᱠᱟ ᱞᱮᱠᱟᱛᱮ ᱦᱟᱸᱜ ᱵᱮᱨᱮᱫ ᱠᱟᱫᱮᱭᱟᱭ ᱟᱨ ᱚᱠᱟ ᱞᱮᱠᱟᱛᱮ ᱵᱤᱫᱟᱹᱭᱮᱭᱟ ᱚᱱᱟ ᱫᱚ ᱟᱡ ᱮ ᱤᱭᱟᱹᱭᱟ ᱪᱤᱞᱤ ᱛᱮᱫ ᱦᱟᱸᱜ ᱢᱮᱨᱚᱢ ᱛᱮᱥᱮ ᱵᱷᱮᱰᱟ ᱛᱮ ᱥᱮ ᱥᱤᱢ ᱛᱮ ᱦᱟᱸᱜ ᱮᱱᱠᱷᱟᱱ ᱠᱟᱨᱟᱢ ᱦᱟᱸᱜ ᱟᱡ ᱮ ᱵᱚᱸᱜᱟᱭᱟ ᱚᱱ ᱚᱱᱟ ᱦᱤᱥᱟᱹᱵ ᱜᱮ ᱦᱟᱸᱜ ᱟᱵᱚ ᱫᱚ ᱠᱟᱨᱟᱢ ᱫᱚ ᱦᱟᱸᱜ ᱱᱤᱭᱟᱹ ᱯᱮᱭᱟ ᱤᱭᱟᱹᱨᱮ ᱤᱭᱟᱹᱜᱼᱟ ᱠᱨᱤᱥᱴᱤ ᱨᱮ